ᱦᱮᱞᱳ ᱚᱠᱚᱭ ᱟᱪᱪᱷᱟ ᱦᱮᱸ ᱞᱟᱹᱭ ᱢᱮ ᱟᱫᱚ ᱦᱮᱸ ᱟᱪᱪᱷᱟ ᱦᱮᱸ ᱤᱧ ᱤᱧ ᱢᱮᱱᱫᱟᱹᱧ ᱢᱟᱞᱫᱟ ᱨᱮᱱ ᱠᱟᱱ ᱜᱤᱭᱟᱹᱧ ᱟᱫᱚ ᱚᱱᱠᱟ ᱢᱟᱞᱫᱟ ᱨᱮᱫᱚ ᱟᱭᱢᱟ ᱜᱮ ᱫᱟᱬᱟᱱ ᱞᱮᱠᱟᱱ ᱡᱟᱭᱜᱟ ᱢᱮᱱᱟᱜ ᱜᱮᱭᱟ ᱚᱱᱟ ᱠᱚ ᱢᱚᱫᱽᱫᱷᱮ ᱨᱮ ᱡᱮᱢᱚᱱ ᱜᱳᱲ ᱢᱮᱱᱟᱜᱼᱟ ᱟᱹᱫᱤᱱᱟ ᱢᱚᱥᱡᱤᱫ ᱢᱮᱱᱟᱜᱼᱟ ᱤᱠᱳ ᱯᱟᱨᱠ ᱢᱮᱱᱟᱜᱼᱟ ᱟᱹᱫᱤᱱᱟ ᱰᱤᱭᱟᱨ ᱯᱟᱨᱠ ᱚᱱᱠᱟᱱᱟᱜ ᱟᱭᱢᱟ ᱞᱮᱠᱟᱱ ᱡᱟᱭᱜᱟ ᱜᱮ ᱢᱮᱱᱟᱜᱼᱟ ᱚᱱᱟ ᱪᱷᱟᱲᱟ ᱦᱚᱸ ᱟᱭᱢᱟ ᱢᱮᱞᱟ ᱪᱷᱟᱛᱟ ᱦᱩᱭ ᱵᱟᱲᱟᱜ ᱜᱮᱭᱟ ᱩᱡᱽᱱᱟ ᱯᱟᱛᱟ ᱢᱮᱞᱟ ᱦᱩᱭᱩᱜ ᱜᱮᱭᱟ ᱚᱱᱟ ᱚᱱᱟ ᱱᱚᱝᱠᱟ ᱩᱫᱽᱜᱟᱹᱨ ᱥᱚᱢᱚᱭ ᱦᱩᱭᱩᱜᱼᱟ ᱚᱱᱠᱟ ᱞᱚᱞᱚ ᱥᱚᱢᱚᱭ ᱜᱮ ᱱᱚᱣᱟ ᱚᱸᱰᱮ ᱫᱚ ᱦᱩᱭᱩᱜ ᱠᱟᱱᱟ ᱟᱭᱢᱟ ᱦᱚᱲ ᱠᱚ ᱡᱟᱣᱨᱟᱜᱼᱟ ᱟᱹᱰᱤ ᱡᱷᱟᱹᱞ ᱡᱷᱟᱞ ᱠᱷᱚᱡ ᱦᱚᱲᱠᱚ ᱦᱤᱡᱩᱜᱼᱟ ᱟᱨ ᱜᱳᱲ ᱨᱮ ᱚᱸᱰᱮ ᱫᱚ ᱦᱩᱭᱩᱜ ᱠᱟᱱᱟ ᱨᱟᱥ ᱢᱮᱞᱟ ᱠᱚᱨᱮᱜ ᱚᱸᱰᱮ ᱫᱚ ᱨᱟᱥ ᱢᱮᱞᱟ ᱥᱚᱢᱚᱭ ᱚᱸᱰᱮ ᱫᱚ ᱦᱚᱲ ᱠᱚ ᱦᱩᱭᱩᱜ ᱟᱠᱚ ᱚᱸᱰᱮ ᱦᱚᱸ ᱟᱭᱢᱟ ᱡᱷᱟᱹᱞ ᱡᱷᱟᱹᱞ ᱠᱷᱚᱡ ᱦᱚᱲ ᱧᱮᱞ ᱠᱚ ᱦᱤᱡᱩᱜᱼᱟ ᱜᱳᱲ ᱧᱮᱧᱮᱞ ᱟᱨ ᱚᱱᱟ ᱪᱷᱟᱲᱟ ᱦᱚᱸ ᱟᱹᱫᱤᱱᱟ ᱢᱚᱥᱡᱤᱫᱽ ᱥᱮ ᱟᱹᱫᱤᱱᱟ ᱰᱤᱭᱟᱨ ᱯᱟᱨᱠ ᱱᱤᱭᱟᱹ ᱠᱚᱫᱚ ᱟᱭᱢᱟ ᱱᱚᱝᱠᱟ ᱯᱷᱟᱸᱠᱟ ᱫᱤᱱ ᱨᱮ ᱱᱚᱣᱟ ᱠᱚ ᱡᱟᱭᱜᱟ ᱫᱚ ᱟᱹᱰᱤ ᱡᱟᱸᱠ ᱜᱮ ᱵᱷᱤᱲᱚᱜᱼᱟ ᱟᱭᱢᱟ ᱞᱮᱠᱟᱱ ᱦᱚᱲ ᱠᱚ ᱦᱤᱡᱩᱜᱼᱟ ᱟᱭᱢᱟ ᱡᱟᱭᱜᱟ ᱠᱚᱨᱮ ᱠᱷᱚᱡ ᱱᱤᱭᱟᱹ ᱠᱚᱫᱚ ᱟᱹᱰᱤ ᱠᱟᱡᱟᱠ ᱜᱮ ᱵᱷᱤᱲᱚᱜᱼᱟ ᱟᱨ ᱤᱠᱚ ᱯᱟᱨᱠ ᱦᱚᱸ ᱱᱟᱣᱟ ᱜᱮᱠᱚ ᱵᱮᱱᱟᱣ ᱠᱟᱫᱟ ᱱᱚᱰᱮ ᱢᱟᱞᱫᱟ ᱡᱮᱞᱟ ᱨᱮᱱᱟᱜ ᱜᱟᱡᱚᱞ ᱵᱞᱚᱠ ᱨᱮ ᱚᱸᱰᱮ ᱦᱟᱸᱜ ᱚᱸᱰᱮ ᱤᱠᱳ ᱯᱟᱨᱠ ᱠᱚ ᱵᱮᱱᱟᱣ ᱠᱟᱟ ᱠᱚ ᱚᱸᱰᱮ ᱦᱚᱸ ᱟᱭᱢᱟ ᱞᱮᱠᱟᱱ ᱦᱚᱲ ᱠᱚ ᱦᱤᱡᱩᱜᱼᱟ ᱚᱸᱰᱮ ᱦᱚᱸ ᱟᱹᱰᱤ ᱢᱚᱡᱽ ᱜᱮ ᱫᱟᱬᱟᱱ ᱞᱮᱠᱟᱱ ᱡᱟᱭᱜᱟ ᱢᱮᱱᱟᱜᱼᱟ ᱚᱱᱠᱟ ᱟᱭᱢᱟ ᱜᱮ ᱟᱨᱠᱤ ᱱᱚᱝᱠᱟ ᱚᱱᱠᱟ ᱡᱟᱭᱜᱟ ᱫᱚ ᱱᱤᱭᱟᱹ ᱠᱚᱫᱚ ᱢᱮᱱᱟᱜ ᱜᱮᱭᱟ ᱟᱫᱚ ᱟᱢ ᱥᱮ ᱟᱯᱮ ᱡᱩᱫᱤ ᱯᱮ ᱨᱟᱹᱥᱠᱟᱹᱜ ᱠᱷᱟᱡ ᱱᱚᱝᱠᱟ ᱦᱮᱡ ᱫᱟᱲᱮᱭᱟᱜ ᱯᱮ ᱟᱩᱢᱟ ᱜᱮ ᱱᱚᱝᱠᱟ ᱫᱟᱬᱟᱱ ᱞᱮᱠᱟᱱ ᱡᱟᱭᱜᱟ ᱫᱚ ᱢᱮᱱᱟᱜ ᱜᱮᱭᱟ ᱱᱚᱰᱮ ᱫᱚ ᱢᱚᱡᱽ ᱢᱚᱡᱽ ᱟᱪᱪᱷᱟ ᱦᱮᱸ ᱟᱪᱪᱷᱟ ᱴᱷᱤᱠ ᱜᱮᱭᱟ ᱦᱮᱸ